ᱦᱮᱸ ᱜᱮᱢᱠᱮ ᱡᱚᱦᱟᱨ ᱜᱮ ᱜᱚᱢᱠᱮ ᱱᱚᱣᱟ ᱯᱮᱱ ᱠᱟᱨᱰ ᱦᱮᱞᱯᱞᱟᱭᱤᱱ ᱠᱟᱱᱟ ᱦᱳᱭ ᱜᱚᱢᱠᱮ ᱤᱧᱟᱹᱜ ᱧᱩᱛᱩᱢ ᱫᱚ ᱵᱤᱠᱨᱚᱢ ᱵᱮᱥᱨᱟ ᱟᱨ ᱚᱲᱟᱜ ᱫᱚ ᱠᱩᱨᱡᱟᱹᱭ ᱜᱚᱢᱠᱮ ᱠᱟᱛᱷᱟ ᱫᱚ ᱱᱚᱣᱟ ᱠᱟᱱᱟ ᱤᱧᱟᱹᱜ ᱡᱟᱦᱟᱸ ᱯᱮᱱ ᱠᱟᱨᱰ ᱛᱟᱦᱮᱸ ᱠᱟᱱᱟ ᱟᱫᱚ ᱚᱱᱟᱢᱟ ᱚᱠᱟ ᱨᱮᱪᱚᱧ ᱟᱫ ᱠᱟᱜᱼᱟ ᱚᱱᱟ ᱵᱟᱹᱧ ᱧᱟᱢ ᱫᱟᱲᱮᱭᱟᱜ ᱠᱟᱱᱟ ᱟᱫᱚ ᱵᱮᱝᱠ ᱨᱮ ᱚᱱᱟ ᱯᱮᱱ ᱠᱟᱨᱰ ᱞᱟᱹᱠᱛᱤᱜ ᱠᱟᱱᱟ ᱟᱫᱚ ᱜᱚᱢᱠᱮ ᱚᱱᱟ ᱯᱮᱱ ᱠᱟᱨᱰ ᱜᱮ ᱪᱮᱫ ᱞᱮᱠᱟᱨᱤᱧ ᱧᱟᱢ ᱫᱟᱲᱮᱭᱟᱜᱼᱟ ᱦᱩᱱᱟᱹᱝ ᱚᱱᱟᱜᱮᱵᱤᱱ ᱞᱟᱹᱭᱧᱚᱜ ᱤᱧᱟᱹ ᱵᱟᱝ ᱜᱚᱢᱠᱮ ᱚᱱᱟ ᱡᱮᱨᱚᱠᱥ ᱠᱚᱦᱚᱸ ᱢᱤᱫᱴᱟᱝ ᱦᱚᱸ ᱵᱟᱹᱱᱩᱜ ᱠᱟᱜᱼᱟ ᱚᱨᱤᱡᱤᱱᱟᱞ ᱦᱚᱸ ᱟᱫ ᱟᱠᱟᱱᱟ ᱡᱟᱦᱟᱸ ᱡᱮᱨᱚᱠᱥ ᱛᱟᱦᱮᱸᱠᱟᱱᱟ ᱚᱱᱟᱦᱚᱸ ᱟᱫ ᱟᱠᱟᱱᱟ ᱦᱳᱭ ᱜᱚᱢᱠᱮ ᱟᱹᱰᱤ ᱞᱟᱹᱠᱛᱤᱜ ᱠᱟᱱᱟ ᱜᱚᱢᱠᱮ ᱫᱟᱭᱟ ᱠᱟᱛᱮᱫ ᱵᱮᱱ ᱞᱟᱹᱭᱟᱧᱟᱹ ᱪᱮᱫ ᱞᱮᱠᱟᱨᱮ ᱚᱱᱟᱧ ᱧᱟᱢ ᱫᱟᱲᱮᱭᱟᱜᱼᱟ ᱦᱮᱸ ᱜᱚᱢᱠᱮ ᱯᱮᱱ ᱠᱟᱨᱰ ᱱᱚᱢᱵᱚᱨ ᱩᱭᱦᱟᱹᱨ ᱢᱮᱱᱟᱜ ᱠᱟᱜᱼᱟ ᱦᱳᱭ ᱜᱚᱢᱠᱮ ᱚᱞᱵᱤᱱ ᱯᱮᱱ ᱠᱟᱨᱰ ᱱᱚᱢᱵᱚᱨ ᱦᱩᱭᱩᱜ ᱠᱟᱱᱟ ᱮᱭᱟᱭ ᱟᱨᱮ ᱥᱩᱱ ᱮᱭᱟᱭ ᱢᱚᱬᱮ ᱯᱮ ᱚ ᱪᱮᱫ ᱜᱚᱢᱠᱮ ᱚᱻ ᱢᱳᱵᱟᱭᱤᱞ ᱱᱚᱢᱵᱚᱨ ᱟᱪᱪᱷᱟ ᱦᱮᱸ ᱢᱟ ᱚᱞᱵᱤᱱ ᱜᱚᱢᱠᱮ ᱞᱟᱹᱭᱮᱜᱼᱟ ᱛᱩᱨᱩᱭ ᱯᱮ ᱮᱭᱟᱭ ᱵᱟᱨ ᱯᱮ ᱢᱚᱬᱮ ᱮᱭᱟᱭ ᱯᱮ ᱮᱭᱟᱭ ᱢᱤᱫ ᱦᱮᱸ ᱡᱟᱱᱟᱢ ᱢᱟᱦᱟ ᱦᱳᱭ ᱜᱚᱢᱠᱮ ᱢᱟ ᱜᱮ ᱟᱨᱮ ᱥᱟᱭ ᱤᱜᱮ ᱥᱩᱱ ᱮᱭᱟᱭ ᱥᱩᱱ ᱢᱚᱬᱮ

ᱦᱮᱸ ᱜᱚᱢᱠᱮ ᱟᱹᱛᱩ ᱫᱚ ᱦᱟᱸᱜ ᱠᱩᱨᱡᱟᱹᱭ ᱦᱮᱸ ᱰᱟᱠ ᱚᱲᱟᱜ ᱫᱚ ᱦᱩᱭᱩᱜ ᱵᱤᱡᱮᱛᱟᱲᱟ ᱛᱷᱟᱱᱟ ᱵᱤᱥᱚᱭ ᱢᱚᱭᱩᱨᱵᱷᱚᱸᱡᱽ ᱦᱚᱱᱚᱛ ᱩᱲᱤᱥᱥᱟ ᱯᱚᱱᱚᱛ ᱦᱮᱸ ᱦᱮᱸ ᱜᱚᱢᱠᱮ ᱟᱹᱰᱤ ᱟᱹᱰᱤ ᱥᱟᱨᱦᱟᱣ ᱜᱚᱢᱠᱮ ᱟᱹᱵᱤᱱ ᱞᱟᱹᱭ ᱠᱮᱜᱼᱟ ᱚ ᱛᱤᱱᱟᱹᱜ ᱫᱤᱱ ᱜᱚᱢᱠᱮ ᱵᱟᱨᱥᱤᱧ ᱠᱷᱟᱱ ᱜᱮᱞᱤᱧ ᱧᱟᱢᱟ ᱦᱳᱭ ᱜᱚᱢᱠᱮ ᱢᱟ ᱟᱹᱰᱤ ᱟᱹᱰᱤ ᱥᱟᱨᱦᱟᱣ ᱡᱚᱦᱟᱨ ᱜᱮ